ᱤᱧ ᱢᱤᱫᱴᱮᱡ ᱦᱮᱰᱯᱷᱚᱱ ᱤᱧ ᱠᱤᱨᱤᱧ ᱞᱮᱫᱟ ᱵᱞᱩᱴᱩᱛᱷ ᱦᱮᱰᱯᱷᱳᱱ ᱡᱮᱴᱟ ᱠᱚ ᱢᱮᱛᱟᱫ ᱠᱟᱱᱟ ᱚᱱᱟ ᱦᱮᱰᱯᱷᱳᱱ ᱠᱤᱨᱤᱧ ᱠᱟᱛᱮᱫ ᱠᱚᱭᱮᱠ ᱫᱤᱱ ᱤᱧ ᱵᱮᱵᱚᱦᱟᱨ ᱞᱟᱜᱟ ᱞᱮᱫᱟ ᱚᱱᱟ ᱦᱮᱰᱯᱷᱳᱱ ᱫᱚ ᱟᱹᱰᱤ ᱵᱟᱹᱲᱤᱡ ᱜᱮ ᱛᱟᱦᱮᱸ ᱠᱟᱱᱟ ᱡᱮᱢᱚᱱᱠᱤ ᱟᱹᱰᱤ ᱜᱷᱟᱹᱲᱤᱡ ᱮᱢ ᱟᱡᱚᱢ ᱞᱮᱠᱷᱟᱡ ᱮᱢ ᱞᱩᱛᱩᱨ ᱦᱟᱹᱥᱩᱼᱟ ᱟᱨ ᱟᱹᱰᱤ ᱢᱟᱱᱮ ᱥᱯᱚᱥᱴᱚ ᱵᱟᱝ ᱟᱡᱚᱢᱚᱜ ᱠᱟᱱ ᱛᱟᱦᱮᱱᱟ ᱪᱮᱫ ᱞᱮᱠᱟ ᱪᱚᱝ ᱢᱚᱡᱽ ᱦᱚᱸ ᱟᱡᱚᱢᱚᱜ ᱠᱟᱱ ᱛᱟᱦᱮᱱᱟ ᱟᱨ ᱚᱱᱟ ᱦᱮᱰᱯᱷᱚᱱ ᱫᱚ ᱟᱹᱰᱤ ᱱᱟᱯᱟᱭ ᱫᱚ ᱵᱟᱝ ᱛᱟᱦᱮᱸ ᱠᱟᱱᱟ ᱟᱹᱰᱤ ᱵᱟᱹᱲᱤᱡ ᱜᱮ ᱛᱟᱦᱮᱸ ᱠᱟᱱᱟ ᱱᱚᱣᱟ ᱦᱮᱰᱯᱷᱳᱱ ᱮᱠᱟᱞ ᱧᱮᱞ ᱛᱮᱫᱚ ᱠᱩᱥᱤ ᱜᱤᱧ ᱧᱮᱞᱮᱫ ᱛᱟᱦᱮᱱᱟ ᱠᱤᱱᱛᱩ ᱛᱤᱱᱟᱹᱜ ᱡᱮ ᱵᱟᱹᱲᱤᱡ ᱜᱮᱭᱟᱤᱧ ᱦᱚᱸ ᱵᱟᱹᱧ ᱵᱩᱡᱷᱟᱹᱣ ᱮᱜ ᱠᱟᱱ ᱛᱟᱦᱮᱱᱟ ᱚᱱᱟ ᱦᱮᱰ ᱯᱷᱳᱱ ᱟᱡᱚᱢ ᱠᱟᱛᱮᱫ ᱡᱮ ᱩᱱᱟᱹᱜ ᱠᱟᱡᱟᱠ ᱞᱩᱛᱩᱨ ᱠᱚ ᱵᱟᱹᱲᱤᱡᱚᱜ ᱠᱟᱱ ᱛᱟᱦᱮᱱᱚᱜᱼᱟ ᱞᱩᱛᱩᱨ ᱠᱚ ᱦᱟᱹᱥᱩ ᱠᱟᱱ ᱛᱟᱦᱮᱱᱚᱜᱼᱟ ᱚᱱᱟ ᱦᱮᱰᱯᱷᱳᱱ ᱫᱚ ᱟᱹᱰᱤ ᱵᱟᱹᱲᱤᱡ ᱜᱮᱭᱟ ᱟᱨ ᱦᱮᱰᱯᱷᱳᱱ ᱟᱡᱚᱢ ᱫᱚ ᱥᱟᱹᱨᱤᱱᱟᱜ ᱜᱮ ᱟᱹᱰᱤ ᱵᱟᱹᱲᱤᱡ ᱜᱮᱭᱟ ᱞᱩᱛᱩᱨ ᱠᱚᱦᱚᱸ ᱵᱟᱹᱲᱤᱡ ᱩᱛᱟᱹᱨᱚᱜᱼᱟ ᱠᱟᱛᱷᱟᱼᱵᱟᱛᱨᱟ ᱦᱚᱸ ᱵᱟᱢ ᱟᱡᱚᱢᱟ ᱮᱢᱚᱱ ᱦᱮᱰᱯᱷᱳᱱ ᱛᱟᱦᱮᱸ ᱠᱟᱱᱟ ᱟᱞᱮ ᱚᱲᱟᱜ ᱨᱮᱱ ᱜᱤᱫᱽᱨᱟᱹᱼᱯᱤᱫᱽᱨᱟᱹ ᱦᱚᱸᱠᱚ ᱟᱡᱚᱢᱮᱜ ᱠᱟᱱ ᱛᱟᱦᱮᱱᱟ ᱟᱨ ᱩᱱᱠᱩ ᱦᱚᱸ ᱢᱟᱱᱮ ᱤᱭᱟᱹ ᱢᱚᱡᱽ ᱵᱟᱠᱚ ᱟᱡᱚᱢᱮᱫ ᱠᱟᱱ ᱛᱟᱦᱮᱱᱟ ᱟᱨ ᱠᱚ ᱢᱮᱛᱤᱧ ᱠᱟᱱ ᱛᱟᱦᱮᱱᱟ ᱱᱚᱣᱟ ᱦᱮᱰ ᱯᱷᱳᱱ ᱫᱚ ᱚᱠᱟ ᱠᱷᱚᱱᱟᱜ ᱮᱢ ᱠᱤᱨᱤᱧ ᱠᱟᱫᱟ ᱦᱮᱰ ᱯᱷᱳᱱ ᱫᱚ ᱵᱟᱝ ᱵᱷᱟᱹᱜᱤ ᱜᱮᱭᱟ ᱵᱟᱹᱲᱤᱡ ᱜᱮᱭᱟ ᱵᱟᱝ ᱢᱚᱡᱟ ᱱᱚᱣᱟ ᱦᱮᱰᱯᱷᱳᱱ ᱛᱮᱫᱚ ᱞᱩᱛᱩᱨ ᱠᱚ ᱵᱟᱹᱲᱤᱡᱚᱜᱼᱟ ᱱᱚᱣᱟ ᱦᱮᱰᱯᱷᱳᱱ ᱫᱚ ᱮᱠᱟᱞ ᱛᱮᱜᱮ ᱵᱟᱝ ᱵᱷᱟᱹᱜᱤᱭᱟ ᱟᱹᱲᱤᱡ ᱜᱮᱭᱟ ᱠᱚᱭᱮᱠ ᱫᱤᱱ ᱪᱟᱞᱟᱣ ᱪᱟᱞᱟᱣ ᱠᱟᱛᱮᱫ ᱚᱱᱟ ᱦᱮᱰᱯᱷᱳᱱ ᱫᱚ ᱰᱷᱤᱞᱟᱹᱣ ᱠᱟᱫᱟ ᱟᱨᱤᱧ ᱜᱤᱰᱤ ᱠᱟᱫᱟ ᱚᱱᱟ ᱛᱮᱜᱮ ᱱᱮᱛᱟᱨ ᱫᱚ ᱦᱮᱰᱯᱷᱳᱱ ᱤᱭᱩᱥ ᱫᱚ ᱵᱷᱟᱹᱜᱤ ᱫᱚ ᱵᱟᱝ ᱦᱩᱭᱩᱜᱼᱟ ᱠᱟᱨᱚᱱ ᱦᱮᱰᱯᱷᱳᱱ ᱡᱟᱹᱥᱛᱤᱢ ᱤᱭᱩᱥ ᱞᱮᱠᱷᱟᱡ ᱦᱚᱸ ᱞᱩᱛᱩᱨ ᱯᱚᱨᱫᱟ ᱠᱚ ᱵᱟᱹᱲᱤᱡᱚᱜᱼᱟ ᱢᱟᱱᱮ ᱵᱟᱢ ᱟᱡᱚᱢᱟ ᱴᱷᱤᱠ ᱢᱚᱛᱚ